ᱦᱮᱞᱳ ᱦᱮᱸ ᱚᱠᱚᱭᱵᱤᱱ ᱞᱟᱹᱭᱮᱫᱼᱟ ᱦᱮᱸ ᱦᱮᱸ ᱢᱮᱱᱟᱜᱼᱟ ᱟᱹᱰᱤ ᱵᱷᱟᱹᱜᱤ ᱵᱷᱟᱹᱜᱤ ᱡᱟᱭᱜᱟ ᱢᱮᱱᱟᱜᱼᱟ ᱦᱮᱸ ᱢᱮᱱᱟᱜᱼᱟ ᱵᱷᱟᱹᱜᱤ ᱵᱷᱟᱹᱜᱤ ᱡᱟᱭᱜᱟ ᱜᱮ ᱢᱮᱱᱟᱜᱼᱟ ᱥᱩᱨ ᱠᱚᱨᱮᱜ ᱢᱮᱱᱟᱜ ᱜᱮᱭᱟ ᱵᱩᱨᱩᱰᱤ ᱰᱮᱢ ᱰᱮᱢ ᱠᱚ ᱢᱮᱱᱟᱜᱼᱟ ᱱᱚᱛᱮ ᱪᱟᱱᱰᱤᱞ ᱰᱮᱢ ᱠᱚ ᱢᱮᱱᱟᱜᱼᱟ ᱦᱮᱸ ᱚᱱᱟ ᱦᱮᱸ ᱚᱱᱟᱠᱚ ᱡᱷᱚᱛᱚᱣᱟᱜ ᱜᱮ ᱵᱮᱵᱚᱥᱛᱷᱟ ᱢᱮᱱᱟᱜ ᱜᱮᱭᱟ ᱟᱫᱚ ᱦᱟᱸᱜ ᱦᱟᱛᱟᱣ ᱫᱚᱠᱚ ᱦᱟᱛᱟᱣ ᱜᱮᱭᱟ ᱟᱫᱚ ᱛᱤᱱᱟᱹᱜ ᱫᱤᱱ ᱞᱟᱹᱜᱤᱫ ᱢᱤᱫ ᱫᱤᱱ ᱥᱮ ᱵᱟᱨᱥᱤᱧ ᱥᱮ ᱢᱤᱫ ᱥᱚᱯᱛᱟ ᱛᱟᱦᱮᱱ ᱞᱟᱹᱜᱤᱫ ᱵᱟᱨᱯᱮ ᱫᱤᱱ ᱟᱫᱚ ᱢᱤᱫ ᱫᱤᱱ ᱨᱮ ᱢᱟᱱᱮ ᱦᱟᱡᱟᱨ ᱴᱟᱠᱟ ᱠᱟᱛᱮᱫ ᱠᱚ ᱦᱟᱛᱟᱣᱟ ᱦᱮᱸ ᱡᱚᱢᱼᱧᱩ ᱠᱚ ᱡᱚᱛᱚᱣᱟᱜ ᱜᱮ ᱧᱟᱢᱚᱜᱼᱟ ᱩᱛᱩ ᱫᱟᱠᱟ ᱡᱮᱛᱮᱭᱟᱜ ᱧᱟᱢᱚᱜᱼᱟ ᱦᱮᱸ ᱦᱟᱛᱟᱣᱟᱠᱚ ᱫᱟᱬᱟᱱ ᱵᱟᱠᱷᱨᱟ ᱦᱚᱸ ᱢᱟᱱᱮ ᱪᱮᱫ ᱦᱳᱭ ᱤᱱᱠᱟᱹ ᱦᱟᱡᱟᱨ ᱯᱚᱱᱨᱚᱥᱚ ᱠᱟᱛᱮᱫ ᱦᱟᱛᱟᱣᱟᱠᱚ ᱚ ᱟᱫᱚ ᱚᱱᱮ ᱛᱟᱦᱮᱱ ᱞᱟᱹᱜᱤᱫ ᱠᱚ ᱢᱟᱱᱮ ᱢᱤᱫ ᱫᱤᱱ ᱨᱮ ᱦᱟᱛᱟᱣᱟᱠᱚ ᱦᱟᱡᱟᱨ ᱴᱟᱠᱟ ᱠᱟᱛᱮᱫ ᱟᱨ ᱜᱟᱹᱰᱤ ᱵᱷᱟᱲᱟ ᱠᱚᱫᱚ ᱥᱮᱱᱚᱜ ᱞᱟᱹᱜᱤᱫ ᱛᱮ ᱦᱟᱛᱟᱣᱟᱠᱚ ᱤᱱᱠᱟᱹ ᱯᱚᱱᱨᱚ ᱥᱚ ᱜᱟᱱ ᱠᱟᱛᱮᱫ ᱦᱳᱭ ᱚ ᱴᱷᱤᱠ ᱜᱮᱭᱟ ᱛᱟᱦᱞᱮ ᱦᱤᱡᱩᱜ ᱯᱮ ᱡᱟᱭᱜᱟ ᱠᱚ ᱵᱷᱟᱹᱜᱤ ᱜᱮ ᱢᱮᱱᱟᱜᱼᱟ ᱦᱮᱸ ᱡᱚᱛᱚᱜᱮ ᱴᱷᱤᱠ ᱜᱮᱭᱟ ᱡᱚᱢᱟᱜ ᱠᱚ ᱵᱮᱵᱚᱥᱛᱷᱟ ᱢᱮᱱᱟᱜᱼᱟ ᱛᱟᱦᱮᱱ ᱞᱟᱹᱜᱤᱫ ᱦᱚᱸ ᱵᱮᱵᱚᱥᱛᱷᱟ ᱠᱚ ᱢᱮᱱᱟᱜᱼᱟ ᱦᱮᱸ ᱴᱷᱤᱠ ᱜᱮᱭᱟ ᱛᱚᱵᱮ